ᱨᱟᱱ ᱫᱚ ᱠᱚᱢ ᱜᱚᱱᱚᱝ ᱨᱮᱭᱟᱜ ᱫᱚ ᱱᱚᱛᱮ ᱨᱮᱫᱚ ᱵᱟᱹᱱᱩᱜᱼᱟ ᱟᱵᱚ ᱡᱟᱦᱟᱸ ᱴᱚᱴᱷᱟᱨᱮ ᱢᱮᱱᱟᱜ ᱵᱚᱱᱟ ᱚᱸᱰᱮ ᱫᱚ ᱨᱟᱱ ᱨᱮᱱᱟᱜ ᱫᱟᱢ ᱠᱚᱫᱚ ᱟᱹᱰᱤ ᱟᱭᱢᱟ ᱜᱮᱭᱟ ᱟᱹᱰᱤ ᱵᱟᱹᱲᱛᱤ ᱜᱮᱭᱟ ᱤᱧᱟᱹᱜ ᱟᱨᱡᱟᱣ ᱨᱮᱭᱟᱜ ᱟᱹᱰᱤᱜᱟᱱ ᱨᱟᱱ ᱠᱷᱚᱨᱚᱪ ᱫᱚ ᱠᱷᱚᱨᱚᱪᱚᱜᱼᱟ ᱵᱮᱥᱤ ᱫᱚ ᱵᱟᱝ ᱤᱧ ᱥᱚᱨᱠᱟᱨᱤ ᱦᱚᱲᱢᱚ ᱥᱟᱶᱟᱨ ᱛᱟᱞᱢᱟ ᱠᱷᱚᱱ ᱵᱤᱱ ᱜᱚᱱᱚᱝᱛᱮ ᱡᱟᱦᱟᱱᱟᱜ ᱨᱮ ᱧᱟᱢᱟ ᱟᱞᱮ ᱦᱚᱥᱯᱤᱴᱟᱞ ᱠᱷᱟᱛᱲᱟ ᱦᱚᱥᱯᱤᱴᱟᱞ ᱨᱮ ᱟᱣᱩᱴᱰᱳᱨ ᱨᱮ ᱮᱢᱟᱨᱡᱮᱱᱥᱤ ᱨᱮ ᱵᱤᱱ ᱜᱚᱱᱚᱝᱛᱮ ᱧᱟᱢᱚᱜ ᱜᱮᱭᱟ ᱵᱟᱨ ᱯᱩᱭᱥᱟᱹ ᱠᱚ ᱦᱟᱛᱟᱣᱟ ᱚᱱᱟᱛᱮ ᱴᱤᱠᱤᱴ ᱠᱟᱴᱟᱣ ᱠᱟᱛᱮᱜ ᱦᱟᱛᱟᱣ ᱫᱟᱲᱮᱜ ᱤᱧ ᱨᱩᱣᱟᱹ ᱦᱟᱹᱥᱩ ᱨᱮᱭᱟᱜ ᱢᱚᱞᱚᱝ ᱦᱟᱹᱥᱩ ᱨᱮᱭᱟᱜ ᱥᱮ ᱢᱟᱸᱫᱟ ᱚᱱᱟ ᱠᱚ ᱨᱮᱱᱟᱜ ᱫᱚ ᱧᱟᱢᱚᱜ ᱜᱮᱭᱟ ᱚᱱᱟ ᱨᱮᱫᱚ ᱵᱮᱥᱤ ᱜᱚᱱᱚᱝ ᱫᱚ ᱵᱟᱝ ᱞᱟᱜᱟᱜᱼᱟ